ᱟᱵᱚ ᱯᱚᱥᱪᱷᱤᱢ ᱵᱟᱝᱞᱟ ᱨᱮᱫᱚ ᱟᱭᱢᱟ ᱜᱟᱱ ᱜᱟᱛᱮ ᱠᱚ ᱦᱩᱭ ᱵᱟᱲᱟᱜᱼᱟ ᱡᱮᱢᱚᱱᱠᱤ ᱯᱷᱩᱴᱵᱚᱞ ᱠᱨᱤᱠᱮᱴ ᱵᱷᱚᱞᱤᱵᱚᱞ ᱟᱨᱦᱚᱸ ᱟᱭᱢᱟ ᱠᱚᱜᱮ ᱟᱫᱚ ᱯᱷᱩᱴᱵᱚᱞ ᱜᱟᱛᱮ ᱦᱚᱸ ᱟᱹᱰᱤ ᱟᱸᱴᱜᱮ ᱪᱟᱹᱦᱤᱫᱟ ᱢᱮᱱᱟᱜᱼᱟ ᱟᱨ ᱠᱨᱤᱠᱮᱴ ᱜᱟᱛᱮᱜ ᱨᱮᱱᱟᱜ ᱦᱚᱸ ᱟᱹᱰᱤ ᱟᱸᱴᱜᱮ ᱪᱟᱹᱦᱤᱫᱟ ᱢᱮᱱᱟᱜᱼᱟ ᱠᱨᱤᱠᱮᱴ ᱜᱟᱛᱮᱜ ᱫᱚ ᱠᱳᱞᱠᱟᱛᱟ ᱥᱴᱮᱰᱤᱭᱟᱢ ᱠᱚᱨᱮᱜ ᱦᱩᱭ ᱵᱟᱲᱟᱜᱼᱟ ᱞᱟᱹᱴᱩ ᱞᱟᱹᱴᱩ ᱥᱴᱮᱰᱤᱭᱟᱢ ᱠᱚᱨᱮᱜ ᱦᱩᱭ ᱵᱟᱲᱟᱜᱼᱟ ᱚᱸᱰᱮ ᱟᱭᱢᱟ ᱜᱟᱱ ᱦᱚᱲ ᱠᱚ ᱦᱤᱡᱩᱜᱼᱟ ᱴᱤᱠᱤᱴ ᱠᱚ ᱠᱟᱴᱟᱣ ᱠᱟᱛᱮᱫ ᱜᱟᱛᱮ ᱠᱚᱠᱚ ᱧᱮᱞᱟ ᱟᱹᱰᱤ ᱟᱸᱴ ᱠᱚ ᱠᱩᱥᱤᱭᱟᱜᱼᱟ ᱟᱨ ᱯᱷᱩᱴᱵᱚᱞ ᱜᱟᱛᱮᱜ ᱦᱚᱸ ᱚᱱᱠᱟᱜᱮ ᱥᱟᱹᱜᱤᱧ ᱥᱟᱹᱜᱤᱧ ᱨᱮᱱ ᱦᱚᱲ ᱠᱚ ᱦᱤᱡᱩᱜᱼᱟ ᱧᱮᱧᱮᱞ ᱡᱮᱢᱚᱱ ᱠᱤ ᱥᱤ ᱮᱭᱤᱪ ᱮᱥ ᱮᱞ ᱞᱟᱹᱴᱩ ᱞᱟᱹᱴᱩ ᱴᱩᱨᱱᱟᱢᱮᱱᱴ ᱠᱟᱱᱟ ᱟᱫᱚ ᱚᱱᱟᱫᱚ ᱟᱹᱵᱩ ᱠᱳᱞᱠᱟᱛᱟ ᱠᱳᱞᱠᱟᱛᱟ ᱨᱮᱱᱟᱜ ᱦᱚᱸ ᱢᱤᱫᱴᱮᱱ ᱫᱚᱞ ᱢᱮᱱᱟᱜᱼᱟ ᱚᱱᱟ ᱫᱚᱠᱚ ᱢᱮᱛᱟᱜᱼᱟ ᱢᱳᱦᱚᱱ ᱵᱟᱜᱟᱱ ᱫᱚ ᱚᱱᱟ ᱠᱚᱨᱮᱜ ᱟᱭᱢᱟ ᱦᱚᱲ ᱧᱮᱧᱮᱞ ᱠᱚ ᱪᱟᱞᱟᱜᱼᱟ ᱜᱟᱛᱮ ᱠᱚ ᱧᱮᱞᱟ ᱜᱟᱛᱮ ᱧᱮᱞ ᱠᱟᱛᱮᱫ ᱢᱚᱽ ᱠᱚ ᱟᱹᱭᱠᱟᱹᱣᱟ ᱟᱹᱰᱤ ᱨᱟᱹᱥᱠᱟᱹ ᱜᱮ ᱟᱫᱚ ᱱᱤᱭᱟᱹ ᱠᱚ ᱜᱟᱛᱮ ᱜᱮ ᱟᱫᱚ ᱵᱷᱚᱞᱤᱵᱚᱞ ᱦᱚᱸ ᱦᱩᱭ ᱵᱟᱲᱟᱜ ᱜᱮᱭᱟ ᱚᱱᱟᱦᱚᱸ ᱞᱟᱹᱴᱩ ᱞᱟᱹᱴᱩ ᱜᱟᱛᱮ ᱜᱮ ᱦᱩᱭ ᱵᱟᱲᱟᱜᱼᱟ ᱟᱵᱚ ᱯᱚᱥᱪᱤᱢᱵᱟᱝᱞᱟ ᱨᱮ ᱟᱹᱰᱤ ᱟᱭᱢᱟ ᱜᱟᱱ ᱦᱚᱲ ᱠᱚᱠᱚ ᱪᱟᱞᱟᱜ ᱟᱠᱚ ᱧᱮᱧᱮᱞ ᱧᱮᱞ ᱠᱟᱛᱮᱫ ᱟᱹᱰᱤ ᱨᱟᱹᱥᱠᱟᱹ ᱠᱚ ᱵᱩᱡᱷᱟᱹᱣᱟ ᱟᱫᱚ ᱱᱚᱝᱠᱟ ᱜᱮ ᱟᱨᱦᱚᱸ ᱟᱭᱢᱟᱜᱟᱱ ᱜᱟᱛᱮ ᱢᱮᱱᱟᱜᱼᱟ ᱯᱚᱪᱪᱷᱤᱢ ᱵᱟᱝᱞᱟ ᱨᱮ ᱦᱩᱭ ᱵᱟᱲᱟᱜᱼᱟ